ᱚ ᱤᱧᱫᱚ ᱫᱟᱜ ᱥᱟᱯᱞᱟᱭᱤᱡᱽ ᱠᱟᱹᱱᱟᱹᱧ ᱦᱮᱸ ᱪᱮᱫ ᱮᱢ ᱢᱮᱱᱫᱟ ᱟᱫᱚ ᱱᱤᱛᱚᱜ ᱫᱚ ᱚᱠᱚᱭ ᱚᱱᱠᱟᱧ ᱮᱢ ᱵᱟᱲᱟ ᱞᱟᱦᱟᱛᱮ ᱚᱱᱠᱟ ᱵᱟᱝ ᱦᱩᱭᱩᱜ ᱛᱟᱦᱮᱸᱫᱼᱟ ᱟᱨ ᱚᱱᱠᱟ ᱦᱚᱸ ᱵᱟᱠᱚ ᱠᱚᱢᱯᱞᱮᱱ ᱵᱟᱲᱟᱣ ᱠᱟᱫᱟ ᱟᱨ ᱛᱤᱱᱟᱹᱜ ᱫᱤᱱ ᱨᱮᱭᱟᱜ ᱟᱨ ᱛᱤᱱᱟᱹᱜ ᱫᱤᱱ ᱞᱟᱦᱟ ᱨᱮᱭᱟᱜ ᱠᱟᱱᱟ ᱱᱚᱣᱟ ᱛᱤᱡᱩ ᱠᱚᱠᱚ ᱧᱮᱞᱚᱜ ᱠᱟᱱᱟ ᱢᱮᱱᱫᱟ ᱚᱱᱠᱟ ᱢᱟ ᱵᱟᱝ ᱦᱩᱭᱩᱜ ᱠᱟᱱᱟ ᱤᱧ ᱥᱮᱫ ᱠᱷᱚᱱ ᱢᱟ ᱟᱪᱪᱷᱟ ᱚᱠᱚᱭ ᱠᱚᱠᱚ ᱫᱟᱜ ᱠᱚ ᱦᱟᱹᱴᱤᱧᱫᱟ ᱩᱱᱠᱩ ᱟᱪᱪᱷᱟᱧ ᱠᱩᱞᱤᱭᱮᱫ ᱠᱚᱣᱟ ᱪᱮᱫ ᱞᱮᱠᱟ ᱠᱚ ᱪᱤᱠᱟᱹᱣ ᱠᱟᱫᱟ ᱪᱮᱫ ᱞᱮᱠᱟᱱ ᱫᱟᱜ ᱠᱚ ᱮᱢ ᱠᱟᱜ ᱯᱮᱭᱟ ᱟᱫᱚ ᱚᱱᱠᱟ ᱫᱚ ᱵᱟᱝ ᱦᱩᱭᱩᱜ ᱡᱟᱹᱨᱩᱲ ᱠᱟᱱᱟ ᱟᱫᱚ ᱛᱤᱱᱟᱹᱜ ᱫᱤᱱ ᱞᱟᱦᱟ ᱨᱮᱭᱟᱜ ᱠᱟᱱᱟ ᱚᱱᱠᱟ ᱫᱚ ᱵᱟᱝ ᱠᱟᱱᱟ ᱚᱱᱠᱟ ᱞᱮ ᱵᱮᱵᱽᱥᱟ ᱞᱮᱠᱷᱟᱱ ᱫᱚ ᱪᱤᱠᱟᱹ ᱪᱟᱞᱟᱜᱼᱟ ᱟᱫᱚ ᱦᱩᱭ ᱫᱟᱲᱮᱭᱟᱜᱼᱟ ᱯᱟᱥᱮᱡ ᱜᱟᱹᱞᱛᱤᱛᱮ ᱪᱮᱫ ᱞᱮᱠᱟᱱ ᱫᱟᱜ ᱠᱚ ᱤᱭᱟᱹ ᱞᱮᱫᱟ ᱥᱮ ᱪᱮᱫ ᱠᱚ ᱪᱤᱠᱟᱹᱣ ᱠᱟᱫᱟ ᱵᱟᱠᱷᱟᱱ ᱫᱚ ᱤᱧ ᱫᱚ ᱚᱱᱠᱟ ᱫᱚ ᱵᱟᱹᱧ ᱠᱟᱹᱢᱤᱣ ᱠᱟᱫᱟ ᱤᱧ ᱡᱩᱫᱤ ᱚᱱᱠᱟᱧ ᱠᱟᱹᱢᱤᱭᱟ ᱮᱱᱠᱷᱟᱱ ᱤᱧᱟᱹᱜ ᱵᱮᱵᱽᱥᱟ ᱪᱤᱠᱟᱹ ᱪᱟᱞᱟᱜ ᱛᱤᱧᱟ ᱯᱩᱨᱟᱹ ᱦᱚᱲ ᱠᱚ ᱵᱟᱲᱟᱭᱟ ᱱᱩᱭ ᱫᱚ ᱱᱚᱝᱠᱟᱱ ᱫᱟᱜᱼᱮ ᱮᱢᱚᱜ ᱠᱟᱱᱟ ᱟᱫᱚ ᱚᱱᱟᱛᱮ ᱵᱮᱵᱽᱥᱟ ᱨᱮᱭᱟᱜ ᱫᱚ ᱤᱧᱫᱚ ᱡᱟᱦᱟᱱᱟᱜ ᱚᱱᱠᱟ ᱫᱚ ᱵᱟᱹᱧ ᱢᱮᱥᱟᱞ ᱫᱟ ᱟᱫᱚ ᱦᱩᱭ ᱫᱥᱲᱮᱭᱟᱜᱼᱟ ᱩᱱᱠᱩ ᱥᱟᱯᱞᱟᱭᱟᱨ ᱚᱠᱚᱭ ᱫᱚᱠᱚ ᱤᱫᱤ ᱦᱚᱴᱚ ᱠᱟᱜ ᱠᱟᱱᱟ ᱩᱱᱠᱩ ᱜᱮ ᱪᱮᱫ ᱞᱮᱠᱟᱱᱟᱜ ᱠᱚ ᱢᱮᱥᱟᱞ ᱠᱟᱫᱟ ᱩᱱᱠᱩ ᱜᱮᱠᱚ ᱵᱟᱲᱟᱭᱟ ᱡᱚᱛᱚ ᱫᱚ ᱟᱪᱪᱷᱟ ᱴᱷᱤᱠ ᱜᱮᱭᱟ ᱚᱱᱟ ᱫᱟᱜ ᱦᱚᱸ ᱢᱮᱱᱟᱜ ᱜᱮᱭᱟ ᱱᱤᱛᱚᱜ ᱫᱚ ᱤᱧ ᱪᱟᱞᱟᱜ ᱠᱟᱱᱟ ᱟᱪᱪᱷᱟ ᱤᱧ ᱡᱟᱡᱽᱫᱟ ᱪᱮᱫ ᱞᱮᱠᱟᱱ ᱫᱟᱜ ᱠᱟᱱᱟ ᱟᱪᱪᱷᱟ ᱴᱷᱤᱠ ᱜᱮᱭᱟ ᱛᱚᱵᱮ ᱤᱧ ᱦᱟᱸᱜ ᱜᱟᱯᱟ ᱜᱤᱧ ᱪᱟᱞᱟᱜ ᱠᱟᱱᱟ ᱦᱳᱭ ᱛᱟᱦᱮᱱ ᱯᱮ ᱚᱱᱟ ᱫᱟᱜ ᱠᱚ ᱪᱮᱫ ᱞᱮᱠᱟ ᱧᱮᱞᱮᱫ ᱠᱟᱱᱟ ᱦᱟᱸᱜ ᱦᱮᱸ ᱢᱟ ᱛᱟᱦᱞᱮ ᱫᱚᱦᱚᱭᱮᱫ ᱠᱟᱹᱱᱟᱹᱧ